ᱤᱧ ᱢᱤᱫᱴᱟᱱ ᱦᱮᱰᱯᱷᱳᱱᱤᱧ ᱠᱤᱨᱤᱧ ᱞᱮᱫᱟ ᱦᱮᱸ ᱛᱳ ᱦᱮᱰᱯᱷᱳᱱ ᱫᱚ ᱮᱢᱚᱱ ᱦᱮᱰᱯᱷᱳᱱ ᱦᱚᱲ ᱦᱮᱰᱯᱷᱳᱱ ᱛᱟᱦᱮᱸ ᱠᱟᱱᱟ ᱚᱱᱟᱫᱚ ᱠᱚᱢ ᱫᱟᱢ ᱨᱮᱱᱟᱜ ᱦᱮᱰᱯᱷᱳᱱ ᱛᱟᱦᱮᱸ ᱠᱟᱱᱟ ᱵᱳᱨᱰ ᱠᱚᱢᱯᱟᱱᱤ ᱨᱮᱱᱟᱜ ᱦᱮᱰᱯᱷᱳᱱ ᱦᱮᱸ ᱤᱧ ᱢᱮᱱ ᱮᱫᱟ ᱠᱚᱢ ᱥᱚᱢ ᱛᱮᱧ ᱠᱤᱨᱤᱧ ᱫᱟ ᱦᱟᱸᱜ ᱯᱟᱥᱮᱡ ᱠᱤᱪᱷᱩ ᱢᱟᱥ ᱠᱚᱭᱮᱠ ᱢᱟᱥ ᱨᱮᱜᱮ ᱯᱟᱥᱮᱡ ᱵᱟᱹᱲᱚᱡᱚᱜ ᱛᱤᱧᱟ ᱠᱤᱱᱛᱩ ᱤᱧ ᱱᱤᱛᱚᱜ ᱪᱟᱞᱟᱣ ᱠᱟᱛᱮᱧ ᱧᱮᱞᱫᱟ ᱵᱮᱵᱚᱦᱟᱨ ᱠᱟᱛᱮᱜ ᱮᱛᱚ ᱱᱟᱯᱟᱭ ᱡᱮ ᱟᱣᱟᱡᱽ ᱟᱸᱡᱚᱢᱚᱜ ᱠᱟᱱᱟ ᱮᱛᱚ ᱱᱟᱯᱟᱭ ᱵᱟᱝ ᱟᱹᱰᱤ ᱥᱩᱞᱮᱴ ᱟᱨ ᱚᱱᱟ ᱠᱳᱢᱯᱟᱱᱤ ᱵᱳᱨᱴ ᱠᱚᱢᱯᱟᱱᱤ ᱠᱟᱱᱟ ᱠᱚᱢ ᱫᱟᱢ ᱛᱮᱧ ᱠᱤᱨᱤᱧ ᱠᱮᱫ ᱨᱮᱦᱚᱸ ᱟᱹᱰᱤ ᱢᱚᱡᱽ ᱪᱟᱞᱟᱣᱮᱱᱟ ᱟᱭᱢᱟ ᱫᱤᱱ ᱪᱟᱞᱟᱣᱱᱟ ᱟᱹᱰᱤᱴᱟᱧ ᱠᱩᱥᱤᱭᱟᱠᱟᱫ ᱛᱟᱦᱮᱱᱟ ᱟᱹᱰᱤ ᱢᱚᱡᱽ ᱦᱮᱰ ᱯᱷᱳᱱᱤᱧ ᱧᱟᱢ ᱞᱮᱫᱟ